ᱤᱧᱟᱹᱝ ᱡᱤᱭᱚᱱ ᱨᱮᱱᱟᱜ ᱡᱚᱛᱚ ᱠᱷᱚᱱ ᱜᱚᱱᱚᱝ ᱟᱱᱟᱝ ᱫᱚ ᱤᱧᱟᱹᱜ ᱜᱷᱟᱨᱚᱸᱡᱽ ᱤᱧᱟᱹᱝ ᱜᱷᱟᱨᱚᱸᱡᱽ ᱨᱮ ᱢᱮᱱᱟᱭᱟ ᱜᱚᱜᱚ ᱢᱤᱛᱤᱡ ᱠᱟᱹᱴᱤᱡ ᱵᱚᱠᱚᱛ ᱠᱩᱲᱤ ᱵᱟᱹᱦᱩ ᱟᱨ ᱵᱟᱨᱭᱟ ᱵᱤᱴᱤ ᱤᱧ ᱨᱮᱱ ᱵᱟᱵᱟ ᱫᱚ ᱵᱟᱨ ᱥᱮᱨᱢᱟ ᱞᱟᱦᱟ ᱨᱮ ᱵᱚᱸᱜᱟ ᱛᱟᱞᱟ ᱟᱠᱟᱱᱟᱭ ᱤᱧ ᱱᱤᱛ ᱡᱟᱦᱟᱸ ᱜᱮᱧ ᱵᱮᱱᱟᱣ ᱫᱟᱲᱮ ᱟᱠᱟᱫ ᱱᱚᱣᱟ ᱫᱚ ᱤᱧ ᱜᱚᱜᱚ ᱟᱨ ᱵᱟᱵᱟ ᱠᱷᱟᱹᱛᱤᱨ ᱛᱮᱜᱮ ᱤᱧ ᱵᱟᱵᱟ ᱤᱧ ᱪᱮᱛᱟᱱ ᱨᱮ ᱠᱟᱹᱴᱤᱡ ᱥᱳᱢᱳᱭ ᱫᱚ ᱠᱷᱩᱵᱮ ᱥᱟᱥᱚᱱ ᱟᱠᱟᱫᱤᱧ ᱛᱟᱦᱮᱱᱮ ᱟᱨ ᱚᱱᱟ ᱥᱟᱥᱚᱱ ᱠᱷᱟᱹᱛᱤᱨ ᱛᱮ ᱤᱧ ᱠᱟᱹᱴᱤᱡ ᱚᱞᱚᱜ ᱯᱟᱲᱦᱟᱜ ᱤᱧ ᱥᱮᱬᱟ ᱫᱟᱲᱮ ᱟᱠᱟᱫᱟ ᱪᱮᱫᱟᱜ ᱥᱮ ᱤᱧ ᱡᱟᱦᱟᱸ ᱴᱚᱞᱟ ᱨᱮᱧ ᱠᱟᱹᱱᱟᱹᱧ ᱚᱱᱟ ᱴᱚᱞᱟ ᱨᱮᱱ ᱫᱚ ᱚᱫᱷᱤᱠᱟᱝᱥᱚ ᱠᱚᱲᱟ ᱜᱮ ᱚᱞᱚᱜ ᱯᱟᱲᱟᱦᱟᱜ ᱥᱮᱡ ᱫᱚ ᱚᱱᱠᱟ ᱫᱚ ᱵᱟᱠᱚ ᱞᱟᱦᱟ ᱟᱠᱟᱱ ᱛᱟᱦᱮᱱᱟ ᱥᱮ ᱵᱟᱠᱚ ᱪᱟᱞᱟᱜ ᱠᱟᱱ ᱛᱟᱦᱮᱱᱟ ᱠᱤᱱᱛᱩ ᱤᱧ ᱵᱟᱵᱟ ᱤᱧ ᱪᱮᱛᱟᱱ ᱨᱮ ᱱᱩᱱᱟᱹᱜ ᱜᱮᱭ ᱥᱟᱥᱚᱱ ᱟᱠᱟᱫ ᱛᱟᱦᱮᱱᱟ ᱡᱮ ᱢᱤᱫ ᱫᱤᱱ ᱦᱚᱸ ᱡᱩᱫᱤ ᱤᱧ ᱤᱥᱠᱩᱞ ᱵᱟᱹᱧ ᱪᱟᱞᱟᱜᱼᱟ ᱛᱟᱦᱚᱞᱟ ᱦᱮᱡ ᱠᱟᱛᱮ ᱡᱚᱠᱷᱚᱱ ᱩᱱᱤᱭ ᱵᱩᱡᱽ ᱧᱟᱢᱟ ᱠᱟᱹᱢᱤ ᱠᱷᱚᱡ ᱠᱟᱛᱮ ᱡᱚᱠᱷᱚᱱᱮ ᱵᱩᱡᱽ ᱧᱟᱢᱟ ᱡᱮ ᱤᱧ ᱤᱥᱠᱩᱞ ᱵᱟᱹᱧᱪᱟᱞᱟᱣ ᱟᱠᱟᱱᱟ ᱛᱚᱠᱷᱚᱱᱮ ᱫᱟᱞᱤᱧ ᱠᱟᱱ ᱛᱟᱦᱮᱱᱮ ᱚᱱᱟ ᱫᱟᱞ ᱟᱨ ᱥᱟᱥᱚᱱ ᱠᱷᱟ ᱛᱤᱨ ᱛᱮᱜᱮ ᱤᱧ ᱛᱮᱦᱮᱧ ᱠᱟᱹᱴᱤᱡ ᱚᱞᱚᱜ ᱯᱟᱲᱦᱟᱜ ᱤᱧ ᱥᱮᱬᱟ ᱫᱟᱲᱮ ᱟᱠᱟᱫᱟ ᱟᱨ ᱤᱧᱟᱹᱝ ᱮᱥᱠᱟᱨ ᱫᱚ ᱵᱟᱝ ᱤᱧ ᱫᱚᱹᱧ ᱢᱚᱱᱮᱭᱟ ᱥᱚ ᱦᱚᱲᱟᱜ ᱡᱤᱭᱚᱱ ᱨᱮᱜᱮ ᱥᱚᱵ ᱠᱷᱚᱡ ᱜᱚᱱᱚᱝ ᱟᱱ ᱫᱚ ᱩᱱᱤᱭᱟᱜ ᱜᱷᱟᱨᱚᱸᱡᱽ ᱜᱮ ᱠᱟᱱᱟ ᱟᱞᱮᱭᱟᱜ ᱜᱷᱟᱨᱚᱸᱡᱽ ᱠᱟᱹᱴᱤᱡ ᱜᱮᱭᱟ ᱱᱤᱛ ᱟᱞᱮ ᱟᱞᱮ ᱜᱷᱟᱨᱚᱸᱡᱽ ᱨᱮ ᱪᱷᱚᱡᱚᱱ ᱯᱚᱨᱤᱵᱟᱨ ᱢᱮᱱᱟᱜ ᱞᱮᱭᱟ ᱪᱟᱞᱟᱜ ᱠᱟᱱ ᱛᱟᱞᱮᱭᱟ ᱢᱳᱴᱟᱢᱩᱴᱤ ᱢᱚᱡᱽ ᱛᱮ ᱱᱟᱯᱟᱭ ᱛᱮᱜᱮ ᱥᱚᱝᱥᱟᱨ ᱮᱵᱚᱝ ᱤᱧᱟᱹᱝ ᱪᱮᱥᱴᱟ ᱛᱟᱦᱮᱱᱟ ᱡᱮ ᱤᱧ ᱤᱧᱟᱹᱝ ᱜᱷᱟᱨᱚᱸᱡᱽ ᱢᱚᱡᱽ ᱛᱮ ᱱᱟᱯᱟᱭ ᱛᱮ ᱪᱟᱞᱟᱣ ᱤᱫᱤ ᱫᱟᱲᱮᱭᱟᱜᱢᱟ ᱡᱮᱢᱚᱱ ᱤᱧ ᱜᱚᱜᱚ ᱟᱨ ᱵᱟᱵᱟ ᱛᱟᱹᱠᱤᱱ ᱤᱧ ᱚᱞᱚᱜ ᱯᱟᱲᱦᱟᱜ ᱠᱤᱱ ᱥᱮᱬᱟ ᱚᱪᱚ ᱟᱠᱟᱫᱤᱧᱟᱹ ᱡᱟᱦᱟᱸ ᱛᱤᱱᱟᱜ ᱜᱮᱧ ᱥᱮᱬᱟ ᱟᱠᱟᱫ ᱚᱱᱟ ᱠᱷᱚᱡ ᱡᱟᱹᱲᱥᱛᱤ ᱤᱧᱨᱮᱱ ᱵᱟᱨᱭᱟ ᱵᱤᱴᱤ ᱛᱟᱠᱤᱱ ᱡᱮᱱᱚ ᱚᱞᱚᱜ ᱯᱟᱲᱦᱟᱜ ᱤᱧ ᱥᱮᱬᱟ ᱚᱪᱚ ᱫᱟᱲᱮ ᱟᱹᱠᱤᱱ ᱟᱨ ᱤᱧ ᱜᱚᱜᱚ ᱡᱟᱛᱮ ᱢᱚᱡᱽ ᱛᱮ ᱱᱟᱯᱟᱭ ᱛᱮᱧ ᱫᱚᱦᱚ ᱫᱟᱲᱮᱭᱟᱭ ᱢᱟ ᱱᱤᱛ ᱦᱚᱹᱧ ᱪᱮᱥᱴᱟᱭᱮᱫᱟ ᱢᱚᱡᱽ ᱛᱮ ᱱᱟᱯᱟᱭ ᱛᱮᱧ ᱫᱚᱦᱚᱭᱮᱭᱟ ᱦᱤᱡᱩᱜ ᱠᱟᱱ ᱫᱤᱱ ᱨᱮᱦᱚᱸ ᱚᱱᱟ ᱜᱮ ᱪᱮᱥᱴᱟ ᱛᱟᱦᱮᱱ ᱛᱤᱧᱟᱹ ᱠᱟᱨᱚᱱ ᱜᱚᱜᱚᱣᱟᱜ ᱠᱩᱥᱤ ᱜᱮ ᱤᱧ ᱴᱷᱮᱡ ᱫᱚ ᱥᱳᱵ ᱠᱷᱚᱡ ᱢᱟᱨᱟᱝ ᱡᱤᱱᱤᱥ ᱩᱱᱤ ᱡᱮᱢᱚᱱᱮ ᱪᱟᱹᱭᱟᱹᱧ ᱚᱱᱠᱟᱹᱧ ᱠᱚᱨᱟᱣ ᱛᱚ ᱤᱧᱟᱹᱝ ᱢᱮᱱ ᱫᱚ ᱱᱤᱭᱟᱹ ᱜᱮ ᱡᱮ ᱤᱧᱟᱹᱝ ᱡᱤᱭᱚᱱ ᱨᱮᱱᱟᱜ ᱡᱚᱛᱚ ᱠᱷᱚᱱ ᱜᱚᱱᱚᱝ ᱟᱱ ᱫᱚ ᱦᱩᱭᱩᱜ ᱠᱟᱱᱟ ᱤᱧᱟᱹᱝ ᱜᱷᱟᱨᱚᱸᱡᱽ ᱟᱨ ᱜᱷᱟᱨᱚᱸᱡᱽ ᱨᱮᱱ ᱦᱚᱲ